ᱦᱮᱞᱳ ᱢᱩᱦᱤᱱᱚᱜᱚᱨ ᱢᱟᱞᱫᱟ ᱠᱷᱚᱡ ᱦᱩᱸ ᱪᱮᱫ ᱠᱟᱱᱟ ᱟᱫᱚ ᱦᱩᱸ ᱦᱮᱸ ᱵᱟᱰᱟᱭ ᱫᱩᱧ ᱵᱟᱰᱟᱭ ᱜᱮᱭᱟ ᱪᱮᱫᱠᱩᱧ ᱤᱥᱤᱱ ᱠᱩᱯᱤ ᱟᱹᱞᱩ ᱟᱲᱟᱜ ᱯᱟᱴ ᱟᱲᱟᱜ ᱦᱟᱹᱠᱩ ᱠᱚ ᱚᱱᱟᱠᱚᱜᱮ ᱪᱮᱫ ᱠᱚ ᱡᱚᱢ ᱧᱩᱭᱟ ᱫᱟᱠᱟ ᱦᱚᱠᱚ ᱡᱚᱢ ᱜᱮᱭᱟ ᱯᱤᱴᱷᱟᱹ ᱦᱚᱠᱚ ᱡᱚᱢ ᱜᱮᱭᱟ ᱪᱷᱟᱹᱛᱩ ᱦᱚᱠᱚ ᱡᱚᱢ ᱜᱮᱭᱟ ᱡᱚᱸᱰᱨᱟ ᱥᱤᱯᱤ ᱦᱚᱠᱚ ᱡᱚᱢ ᱜᱮᱭᱟ ᱜᱩᱦᱩᱢ ᱥᱤᱯᱤ ᱦᱚᱠᱚ ᱡᱚᱢ ᱜᱮᱭᱟ ᱟᱫᱚ ᱪᱟᱣᱞᱮ ᱥᱟᱛᱮᱜ ᱦᱚᱠᱚ ᱡᱚᱢ ᱜᱮᱭᱟ ᱟᱭᱢᱟ ᱨᱚᱠᱚᱢ ᱪᱷᱟᱹᱛᱩ ᱢᱮᱱᱟᱜᱼᱟ ᱚᱱᱟ ᱠᱚᱠᱚ ᱡᱚᱢᱟ ᱟᱠᱚᱭ ᱫᱚ ᱯᱮ ᱴᱟᱭᱤᱢ ᱠᱚ ᱡᱚᱢᱟ ᱚᱠᱚᱭ ᱫᱚ ᱵᱟᱨ ᱴᱟᱭᱤᱢ ᱠᱚ ᱡᱚᱢᱟ ᱰᱷᱮᱨ ᱫᱚ ᱵᱟᱨ ᱴᱟᱭᱤᱢ ᱠᱚ ᱡᱚᱢᱟ ᱢᱟᱱᱮ ᱥᱮᱛᱟᱜ ᱵᱮᱞᱟ ᱠᱚ ᱡᱚᱢᱟ ᱟᱨ ᱟᱨ ᱛᱤᱠᱤᱱ ᱵᱮᱞᱟ ᱠᱚ ᱡᱚᱢᱟ ᱮᱠᱴᱟ ᱡᱚᱠᱷᱮᱡ

ᱴᱷᱤᱠᱜᱮᱭᱟ